ᱟᱞᱮ ᱚᱲᱟᱜ ᱨᱮ ᱥᱤᱢ ᱜᱮᱹᱰᱮ ᱢᱮᱨᱚᱢ ᱵᱷᱤᱰᱤ ᱰᱟᱝᱨᱟ ᱜᱟᱹᱭ ᱠᱟᱰᱟ ᱞᱮ ᱟᱹᱥᱩᱞ ᱠᱚᱣᱟ ᱟᱨ ᱥᱤᱢ ᱫᱚ ᱚᱲᱟᱜ ᱠᱚᱨᱮ ᱜᱮᱞᱮ ᱡᱚᱢ ᱠᱚᱣᱟ ᱵᱤᱞᱤ ᱠᱚ ᱮᱦᱚᱵᱚᱜᱼᱟ ᱵᱤᱞᱤ ᱡᱚᱢᱟ ᱢᱟᱡᱷᱮ ᱢᱚᱫᱽᱫᱷᱮ ᱞᱮ ᱡᱚᱢᱟ ᱟᱨ ᱩᱱᱠᱩ ᱫᱚ ᱵᱟᱞᱮ ᱟᱹᱠᱨᱤᱧ ᱠᱚᱣᱟ ᱚᱲᱟᱜ ᱨᱮᱜᱮ ᱯᱮᱲᱟ ᱠᱚᱠᱚ ᱦᱤᱡᱩᱜ ᱠᱷᱟᱡᱞᱮ ᱡᱚᱢ ᱦᱚᱪᱚ ᱠᱚᱣᱟ ᱟᱨ ᱡᱮᱴᱟ ᱢᱮᱨᱚᱢ ᱢᱮᱱᱟᱜ ᱠᱚᱛᱟᱞᱮᱭᱟ ᱩᱱᱠᱩ ᱫᱚ ᱩᱱᱠᱩ ᱟᱹᱠᱷᱨᱤᱧ ᱠᱚᱣᱟᱞᱮ ᱵᱟᱞᱮ ᱡᱚᱢ ᱠᱚᱣᱟ ᱚᱲᱟᱜ ᱠᱚᱨᱮ ᱫᱚ ᱛᱟᱨᱯᱚᱨᱮ ᱜᱟᱹᱭ ᱰᱟᱝᱨᱟ ᱩᱱᱠᱩ ᱦᱚᱸᱞᱮ ᱟᱹᱠᱷᱨᱤᱧ ᱠᱚᱣᱟ ᱦᱟᱨᱟ ᱠᱚᱣᱟᱞᱮ ᱢᱚᱡᱽᱛᱮ ᱜᱷᱟᱥ ᱠᱚᱞᱮ ᱜᱮᱫ ᱟᱠᱚᱣᱟ ᱥᱮᱛᱟᱜ ᱵᱮᱞᱟ ᱦᱚᱸ ᱵᱟᱹᱭᱦᱟᱹᱲᱞᱮ ᱤᱫᱤ ᱠᱚᱣᱟ ᱛᱤᱠᱤᱱ ᱞᱮ ᱟᱹᱜᱩ ᱠᱚᱣᱟ ᱫᱟᱜ ᱠᱚᱞᱮ ᱧᱩ ᱟᱠᱚᱣᱟ ᱟᱨ ᱦᱚᱸ ᱟᱹᱭᱩᱵ ᱵᱮᱞᱟ ᱥᱮᱜ ᱚᱱᱠᱟ ᱛᱤᱱ ᱵᱟᱡᱮ ᱥᱮᱜ ᱞᱮ ᱤᱫᱤ ᱠᱚᱣᱟ ᱤᱫᱤ ᱠᱟᱛᱮᱫ ᱟᱨ ᱦᱚᱸ ᱱᱚᱛᱮ ᱟᱹᱭᱩᱵ ᱥᱩᱨ ᱞᱮ ᱟᱹᱜᱩ ᱠᱚᱣᱟ ᱟᱨ ᱛᱟᱭᱚᱢᱛᱮ ᱫᱟᱜ ᱠᱚ ᱧᱩ ᱵᱟᱲᱟ ᱠᱟᱛᱮᱫ ᱞᱮ ᱟᱫᱮᱨ ᱠᱟ ᱠᱚᱣᱟ ᱢᱟᱱᱮ ᱢᱚᱡᱽ ᱜᱮᱞᱮ ᱧᱮᱞ ᱠᱚᱣᱟ ᱧᱮᱞ ᱫᱚ ᱟᱨ ᱥᱮᱭ ᱨᱚᱠᱚᱢ ᱥᱮ ᱯᱟᱣᱨᱟ ᱠᱚ ᱦᱮᱱᱟᱜ ᱠᱚ ᱛᱟᱞᱮᱭᱟ ᱚᱲᱟᱜ ᱠᱚᱨᱮ ᱜᱮ ᱩᱱᱠᱩ ᱠᱚ ᱦᱚᱸ ᱵᱮᱥ ᱯᱮᱲᱧ ᱠᱚᱠᱚ ᱦᱮᱡ ᱞᱮᱱᱠᱷᱟᱡ ᱞᱮ ᱡᱚᱢ ᱠᱚᱣᱟ ᱛᱟᱨᱯᱚᱨᱮ ᱡᱚᱫᱤ ᱞᱮ ᱟᱹᱭᱠᱟᱹᱣ ᱠᱚᱣᱟ ᱡᱮ ᱵᱷᱟᱞᱮ ᱜᱮ ᱢᱮᱱᱟᱜ ᱠᱚᱣᱟ ᱛᱟᱦᱚᱞᱮ ᱩᱱᱠᱩ ᱫᱚᱞᱮ ᱟᱹᱠᱷᱨᱤᱧ ᱠᱚᱣᱟ ᱟᱨ ᱡᱚᱫᱤ ᱞᱮ ᱟᱹᱭᱠᱟᱹᱣ ᱠᱚ ᱠᱷᱟᱡ ᱚᱲᱟᱜ ᱨᱮ ᱠᱚᱢ ᱜᱮᱭᱟ ᱠᱚ ᱛᱟᱦᱚᱞᱮ ᱫᱚ ᱵᱟᱞᱮ ᱟᱹᱠᱷᱨᱤᱧ ᱠᱚᱣᱟ ᱚᱲᱟᱜ ᱠᱚᱨᱮ ᱞᱮ ᱡᱚᱢ ᱠᱚᱣᱟ